ᱡᱳᱜᱟᱥᱚᱱ ᱫᱚ ᱟᱹᱰᱤ ᱜᱟᱱ ᱞᱮᱠᱟ ᱜᱮ ᱢᱮᱱᱟᱜᱼᱟ ᱡᱳᱜᱟᱥᱚᱱ ᱨᱮᱫᱚ ᱟᱹᱰᱤ ᱞᱮᱠᱟᱱ ᱤᱭᱟᱹ ᱜᱮ ᱱᱤᱛᱚᱜ ᱦᱚᱸ ᱡᱳᱜᱟᱥᱚᱱ ᱫᱚ ᱪᱟᱹᱞᱩ ᱟᱠᱟᱱ ᱜᱮᱭᱟ ᱛᱚ ᱡᱟᱦᱟᱸ ᱵᱚᱱ ᱢᱮᱱᱟ ᱫᱷᱩᱱᱟᱨᱟᱥᱚᱱ ᱵᱟᱝ ᱟᱹᱰᱤ ᱜᱟᱱ ᱡᱳᱜᱟᱥᱚᱱ ᱜᱮ ᱢᱮᱱᱟᱜᱼᱟ ᱡᱳᱜᱟᱥᱚᱱ ᱵᱷᱤᱛᱨᱤ ᱨᱮᱫᱚ ᱡᱳᱜᱟᱥᱚᱱ ᱨᱮᱫᱚ ᱡᱚᱛᱚᱣᱟᱜ ᱵᱤᱢᱟᱨᱮ ᱪᱟᱵᱟᱭ ᱜᱮᱭᱟ ᱡᱳᱜᱟᱥᱚᱱ ᱫᱚ ᱟᱹᱰᱤ ᱜᱟᱱ ᱯᱟᱰᱜᱟᱰᱚ ᱠᱟᱛᱮᱫ ᱡᱳᱜᱟᱥᱚᱱ ᱢᱮᱱᱟᱜᱼᱟ ᱜᱤᱛᱤᱡ ᱠᱟᱛᱮᱫ ᱦᱚᱸ ᱡᱳᱜᱟᱥᱚᱢ ᱢᱮᱱᱟᱜᱼᱟ ᱫᱩᱲᱩᱵ ᱠᱟᱛᱮᱫ ᱦᱚᱸ ᱟᱨ ᱤᱠᱲᱩᱢ ᱠᱟᱛᱮᱫ ᱦᱚᱸ ᱟᱹᱰᱤ ᱞᱮᱠᱟᱱ ᱡᱳᱜᱟᱥᱚᱱ ᱵᱟᱝ ᱵᱤᱭᱟᱢ ᱵᱟᱝ ᱟᱵᱚᱣᱟᱜ ᱦᱚᱲᱢᱚ ᱞᱟᱹᱜᱤᱫ ᱨᱳᱜᱽ ᱟᱡᱟᱨ ᱫᱚᱢᱚᱱ ᱞᱟᱹᱜᱤᱫ ᱡᱳᱜᱟᱥᱚᱱ ᱛᱮ ᱦᱚᱸ ᱟᱡᱟᱨ ᱵᱤᱢᱟᱨ ᱪᱟᱵᱟᱭ ᱛᱟᱵᱚᱱ ᱜᱮᱭᱟ ᱟᱹᱰᱤ ᱜᱟᱱ ᱟᱡᱟᱨ ᱵᱤᱢᱟᱨ ᱛᱮᱜᱮ ᱪᱟᱵᱟᱭᱟ ᱡᱳᱜᱟᱥᱚᱱ ᱵᱟᱨᱮ ᱛᱮᱜᱮ ᱟᱨ ᱫᱤᱱ ᱥᱮᱛᱟᱜ ᱵᱮᱲᱟ ᱤᱭᱟᱹ ᱞᱮᱠᱷᱟᱱ ᱜᱤᱛᱤᱡ ᱵᱮᱨᱮᱫ ᱛᱚᱨᱟ ᱫᱩᱲᱩᱵ ᱠᱟᱛᱮᱫ ᱡᱚᱛᱚᱣᱟᱜ ᱡᱳᱜᱟᱥᱚᱱ ᱠᱚᱨᱟᱣ ᱫᱟᱲᱮᱭᱟᱜ ᱠᱷᱟᱱ ᱫᱚᱢ ᱟᱹᱰᱤ ᱱᱟᱯᱟᱭᱜᱚ ᱜᱮᱭᱟ ᱡᱳᱜᱟᱥᱚᱱ ᱫᱟᱨᱟ ᱫᱚ ᱟᱹᱰᱤ ᱜᱟᱱ ᱨᱳᱜᱽ ᱟᱡᱟᱨ ᱦᱚᱸᱭ ᱪᱟᱵᱟᱭ ᱜᱮᱭᱟ ᱟᱨ ᱫᱟᱲᱮ ᱵᱩᱡᱷᱟᱹᱣᱜ ᱜᱮᱭᱟ ᱡᱳᱜᱟᱥᱚᱱ ᱥᱟᱞᱟᱜ ᱫᱤᱱ ᱡᱳᱜᱟᱥᱚᱱᱟᱹᱧ ᱥᱮᱛᱟᱜ ᱵᱮᱲᱟ ᱵᱮᱨᱮᱫ ᱠᱟᱛᱮ ᱵᱟᱝ ᱤᱧᱟᱹᱜ ᱵᱮᱰ ᱪᱮᱛᱟᱱ ᱨᱮ ᱵᱟᱝ ᱯᱟᱨᱠᱚᱢ ᱪᱮᱛᱟᱱ ᱨᱮᱜᱮ ᱫᱩᱲᱩᱵ ᱠᱟᱛᱮᱫ ᱟᱹᱰᱤ ᱜᱟᱱ ᱵᱮᱭᱟᱢ ᱵᱟᱲᱟᱭ ᱜᱮᱭᱟᱹᱧ ᱥᱮᱛᱟᱜ ᱥᱮᱛᱟᱜ ᱟᱨ ᱵᱟᱝ ᱦᱚᱲᱢᱚ ᱯᱷᱩᱨᱛᱤᱧ ᱵᱩᱡᱷᱟᱹᱣ ᱜᱮᱭᱟ

ᱯᱷᱩᱨᱛᱤ ᱵᱩᱦᱟᱹᱜᱼᱟ ᱫᱟᱲᱮ ᱦᱚᱢ ᱵᱩᱡᱷᱟᱹᱣ ᱜᱮᱭᱟ ᱟᱨ ᱟᱡᱟᱨ ᱵᱤᱢᱟᱨ ᱦᱚᱸ ᱪᱟᱵᱟ ᱟᱠᱟᱫ ᱜᱤᱭᱟᱹᱧ ᱟᱹᱰᱤ ᱜᱟᱱ ᱟᱨ ᱱᱚᱜᱼᱚᱸᱭ ᱪᱟᱹᱥᱤ ᱦᱚᱯᱚᱱ ᱪᱟᱹᱥᱤ ᱠᱟᱱᱟ ᱵᱚᱱ ᱛᱚ ᱥᱮᱛᱟᱜ ᱵᱮᱨᱮᱫ ᱛᱚᱨᱟ ᱠᱟᱛᱮᱫ ᱜᱮᱞᱤᱧ ᱠᱟᱹᱢᱤ ᱵᱟᱲᱟᱭᱟ ᱤᱱᱠᱟᱹ ᱟᱹᱰᱤ ᱜᱟᱱ ᱴᱟᱭᱤᱢ ᱵᱟᱹᱞᱤᱧ ᱞᱚᱥᱟ ᱤᱱᱟᱹ ᱥᱮᱛᱟᱜ ᱥᱟᱲᱮ ᱪᱟᱴᱴᱟ ᱥᱮᱫ ᱜᱮ ᱚᱱᱮ ᱯᱟᱦᱟᱜ ᱯᱩᱦᱩᱜ ᱚᱱᱟ ᱟᱫᱷᱟ ᱜᱷᱚᱱᱴᱟ ᱜᱟᱱ ᱞᱤᱧ ᱠᱚᱨᱟᱣ ᱧᱚᱜᱼᱟ ᱤᱱᱟᱹ ᱛᱮᱜᱮ ᱯᱷᱩᱨᱛᱤ ᱞᱤᱧ ᱵᱩᱡᱷᱟᱹᱣᱟ ᱫᱟᱲᱮ ᱞᱟᱹᱜᱤᱫ ᱵᱩᱡᱷᱟᱹᱜᱼᱟ ᱟᱨ ᱡᱚᱛᱚ ᱦᱚᱲ ᱜᱮ ᱵᱮᱭᱟᱢ ᱫᱟᱨᱟᱭ ᱛᱮᱜᱮ ᱠᱚᱨᱟᱣᱢᱟ ᱵᱟᱲᱮ ᱢᱤᱫ ᱵᱮᱲᱟ ᱫᱚ ᱢᱤᱫ ᱥᱮᱛᱟᱜ ᱵᱮᱨᱮᱫ ᱛᱚᱨᱟ ᱤᱱᱟᱹᱛᱮ ᱯᱷᱩᱨᱛᱤ ᱵᱩᱡᱷᱟᱹᱜᱼᱟ